ᱤᱧ ᱠᱟᱹᱴᱤᱡ ᱠᱷᱚᱱᱜᱮ ᱢᱟᱱᱮ ᱡᱟᱦᱟᱸ ᱯᱨᱟᱭᱢᱟᱨᱤ ᱠᱷᱚᱡ ᱯᱟᱲᱦᱟᱜ ᱠᱟᱱ ᱛᱟᱦᱮᱱᱟ ᱩᱱ ᱠᱷᱚᱡ ᱜᱮ ᱚᱝᱠᱚ ᱥᱮ ᱮᱴᱟᱜ ᱮᱴᱟᱜ ᱠᱚᱵᱤᱛᱟ ᱜᱚᱞᱯᱚ ᱠᱚ ᱯᱟᱲᱦᱟᱣ ᱟᱹᱰᱤ ᱠᱟᱡᱟᱠᱤᱧ ᱠᱩᱥᱤᱭᱟᱜ ᱠᱟᱱ ᱛᱟᱦᱮᱱᱟ ᱟᱨ ᱡᱚᱠᱷᱚᱱ ᱦᱟᱭ ᱤᱥᱠᱩᱞ ᱨᱤᱧ ᱨᱟᱠᱟᱵ ᱮᱱᱟ ᱦᱟᱭ ᱤᱥᱠᱩᱞ ᱨᱮᱦᱚᱸ ᱥᱮ ᱯᱨᱟᱭᱢᱟᱨᱤ ᱠᱷᱚᱡ ᱦᱚᱸ ᱚᱱᱟ ᱰᱨᱚᱭᱤᱝ ᱠᱚ ᱟᱸᱠᱟᱣ ᱠᱚᱦᱚᱸ ᱟᱹᱰᱤ ᱟᱸᱴᱤᱧ ᱠᱩᱥᱤᱭᱟᱜ ᱠᱟᱱ ᱛᱟᱦᱮᱱᱟ ᱟᱫᱚ ᱦᱟᱭ ᱤᱥᱠᱩᱞ ᱨᱮ ᱨᱟᱠᱟᱵ ᱠᱟᱛᱮᱫ ᱤᱧ ᱠᱚᱵᱤᱛᱟ ᱜᱚᱞᱯᱷᱚ ᱚᱞ ᱯᱟᱥᱟ ᱯᱟᱥᱤ ᱨᱮᱦᱚᱸ ᱚᱝᱠᱚ ᱠᱟᱡᱟᱠ ᱤᱧ ᱠᱚᱨᱟᱣᱮᱫ ᱠᱟᱱ ᱛᱟᱦᱮᱱᱟ ᱚᱝᱠᱚ ᱥᱟᱶᱛᱮ ᱵᱟᱝᱞᱟ ᱠᱚᱧ ᱯᱟᱲᱦᱟᱜᱼᱟ ᱮᱴᱟᱜ ᱮᱴᱟᱜ ᱥᱟᱵᱡᱮᱠᱴ ᱦᱚᱸ ᱯᱟᱲᱦᱟᱣ ᱡᱚᱠᱷᱚᱱ ᱯᱟᱲᱦᱟᱣ ᱯᱟᱲᱦᱟᱣ ᱛᱮ ᱟᱹᱰᱤ ᱧᱤᱫᱟᱹ ᱟᱹᱰᱤ ᱧᱤᱫᱟᱹᱜ ᱠᱟᱱ ᱛᱟᱦᱮᱸᱫ ᱟᱨ ᱢᱚᱱ ᱵᱟᱝ ᱵᱚᱥᱟᱜ ᱛᱤᱧᱟᱹ ᱩᱱ ᱥᱚᱢᱚᱭ ᱫᱚ ᱦᱚᱭᱛᱳ ᱡᱟᱦᱟᱱᱟᱜ ᱤᱧ ᱟᱸᱠᱟᱣᱮᱫ ᱠᱟᱱ ᱛᱟᱦᱮᱱᱟ ᱵᱟᱝ ᱚᱝᱠᱚᱧ ᱠᱚᱨᱟᱣᱫᱮᱜ ᱠᱟᱱ ᱛᱟᱦᱮᱱᱟ ᱚᱱᱠᱟᱛᱮ ᱟᱵᱟᱨ ᱤᱧᱟᱹᱜ ᱟᱵᱟᱨ ᱯᱟᱲᱦᱟᱣ ᱨᱮ ᱮᱱᱟᱨᱡᱤ ᱦᱤᱡᱩᱜ ᱠᱟᱱ ᱛᱤᱧ ᱛᱟᱦᱮᱱᱟ ᱛᱚ ᱤᱧ ᱥᱮᱫ ᱠᱷᱚᱡ ᱱᱤᱭᱟᱹᱜᱤᱧ ᱢᱮᱱᱟ ᱡᱮ ᱱᱚᱣᱟ ᱡᱮ ᱟᱹᱨᱤ ᱱᱚᱣᱟ ᱵᱚᱡᱟᱭ ᱫᱚᱦᱚᱭ ᱞᱟᱹᱜᱤᱫ ᱛᱮ ᱤᱧ ᱟᱨᱦᱚᱸ ᱡᱟᱦᱟᱸ ᱛᱤᱱᱟᱹᱜ ᱤᱧ ᱠᱟᱹᱢᱤᱭ ᱨᱮᱦᱚᱸ ᱡᱟᱦᱟᱸ ᱛᱤᱱᱟᱹᱜ ᱦᱚᱭᱛᱳ ᱮᱴᱟᱜ ᱠᱟᱹᱢᱤ ᱠᱟᱨᱛᱮ ᱚᱱᱟᱧ ᱦᱤᱲᱤᱧ ᱠᱟᱫ ᱨᱮᱦᱚᱸ ᱤᱧ ᱚᱠᱟᱫᱚᱧ ᱠᱚᱨᱟᱣ ᱠᱟᱫ ᱛᱟᱦᱮᱱ ᱚᱱᱟ ᱠᱚ ᱠᱷᱟᱛᱟ ᱠᱚ ᱢᱮᱱᱟᱜ ᱛᱤᱧᱟᱹ ᱚᱱᱟ ᱠᱚ ᱠᱷᱟᱛᱟ ᱠᱚ ᱧᱮᱞ ᱠᱟᱛᱮᱫ ᱜᱮ ᱟᱨᱦᱚᱸ ᱫᱚᱦᱲᱟᱛᱮ ᱟᱨᱠᱤ ᱚᱱᱟ ᱠᱚ ᱯᱨᱮᱠᱴᱤᱥ ᱥᱮ ᱠᱚᱨᱟᱣᱮᱫᱟ ᱟᱨᱠᱤ